ᱤᱧ ᱫᱤᱠᱩ ᱦᱟᱸᱥᱫᱟ ᱤᱧᱟᱹᱜ ᱡᱟᱱᱟᱢ ᱢᱟᱦᱟ ᱫᱚ ᱵᱟᱨ ᱜᱮᱞ ᱡᱩᱱ ᱜᱮᱞ ᱟᱨᱮ ᱥᱟᱭ ᱟᱨᱮ ᱜᱮᱞ ᱟᱨᱮ ᱠᱟᱱᱟ ᱵᱷᱟᱨᱚᱛ ᱯᱷᱩᱨᱜᱟᱹᱞ ᱢᱟᱦᱟ ᱫᱚ ᱜᱮᱞ ᱢᱚᱬᱮ ᱟᱜᱟᱥᱴ ᱜᱮᱞ ᱟᱨᱮ ᱥᱟᱭ ᱯᱩᱱ ᱜᱮᱞ ᱮᱭᱟᱭ ᱠᱟᱱᱟ ᱡᱟᱦᱟᱸ ᱡᱚ ᱟᱵᱚ ᱵᱷᱟᱨᱚᱛ ᱫᱤᱥᱚᱢ ᱯᱷᱩᱨᱜᱟᱹᱞ ᱞᱮᱱ ᱛᱟᱦᱮᱸ ᱠᱟᱱᱟ ᱵᱟᱨ ᱜᱮᱞ ᱛᱩᱨᱩᱭ ᱡᱟᱹᱱᱩᱣᱟᱨᱤ ᱜᱮᱞ ᱟᱨᱮ ᱥᱟᱭ ᱢᱚᱬᱮ ᱜᱮᱞ ᱫᱚ ᱵᱷᱟᱨᱚᱛ ᱫᱤᱥᱚᱢ ᱟᱹᱯᱱᱟᱹᱛ ᱞᱮᱱ ᱨᱮᱭᱟᱜ ᱢᱟᱹᱦᱤᱛ ᱠᱟᱱᱟ ᱥᱮ ᱱᱚᱣᱟ ᱫᱚ ᱵᱷᱟᱨᱚᱛ ᱫᱤᱥᱚᱢ ᱨᱮ ᱟᱹᱱᱼᱟᱹᱨᱤ ᱠᱚ ᱞᱟᱹᱜᱩ ᱞᱮᱱ ᱨᱮᱭᱟᱜ ᱢᱟᱹᱦᱤᱛ ᱠᱟᱱᱟ ᱢᱤᱫ ᱡᱟᱹᱱᱩᱣᱟᱨᱤ ᱜᱮᱞ ᱟᱨᱮ ᱥᱟᱭ ᱯᱩᱱ ᱜᱮᱞ ᱤᱨᱟᱹᱞ ᱥᱮᱨᱢᱟ ᱫᱚ ᱥᱚᱨᱟᱭᱠᱮᱞᱞᱟ ᱠᱷᱟᱨᱥᱚᱶᱟ ᱜᱩᱞᱤ ᱠᱟᱱᱰ ᱦᱩᱭ ᱞᱮᱱ ᱛᱟᱦᱮᱸ ᱠᱟᱱᱟ ᱢᱚᱬᱮ ᱢᱮᱹ ᱜᱮᱞ ᱟᱨᱮ ᱥᱟᱭ ᱢᱚᱬᱮ ᱥᱮᱨᱢᱟ ᱫᱚ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩᱣᱟᱜ ᱡᱟᱱᱟᱢ ᱢᱟᱹᱦᱤᱛ ᱠᱟᱱᱟ